ᱥᱳᱥᱟᱞ ᱢᱤᱰᱤᱭᱟ ᱨᱮ ᱡᱟᱦᱟᱸ ᱞᱮᱠᱟ ᱱᱤᱛᱚᱜ ᱟᱵᱚᱣᱟᱜ ᱯᱷᱳᱱ ᱱᱮᱴ ᱯᱷᱮᱴ ᱮᱢᱟᱱ ᱛᱮᱭᱟᱜ ᱠᱚ ᱤᱫᱤ ᱠᱟᱛᱮᱫ ᱟᱵᱚ ᱡᱟᱦᱟᱱᱟᱜ ᱜᱮ ᱢᱟᱱᱮ ᱟᱪᱠᱟᱜᱮ ᱜᱮ ᱦᱚᱭᱼᱫᱟᱜ ᱵᱤᱡᱽᱞᱤ ᱮᱢᱟᱱ ᱛᱮᱭᱟᱜ ᱡᱟᱦᱟᱸᱨᱮ ᱡᱟᱦᱟᱸ ᱞᱮᱠᱟ ᱫᱤᱥᱚᱢ ᱨᱮ ᱚᱠᱟᱞᱮᱠᱟ ᱚᱠᱟ ᱠᱚᱥᱮᱫ ᱦᱩᱞᱪᱩᱞ ᱪᱮᱫ ᱠᱚ ᱮᱢᱟᱱ ᱛᱮᱭᱟᱜ ᱜᱚᱡ ᱜᱚᱯᱚᱡ ᱦᱤᱱᱟᱹ ᱛᱷᱤᱱᱟᱹ ᱦᱤᱥᱟᱹᱼᱦᱤᱯᱤᱥᱤ ᱪᱮ ᱮᱢᱟᱱ ᱛᱮᱭᱟᱜ ᱠᱚ ᱟᱹᱰᱤᱜᱟᱱ ᱱᱚᱣᱟ ᱱᱮᱴ ᱢᱟᱫᱽᱫᱷᱚᱢ ᱛᱮᱜᱮ ᱵᱚᱱ ᱵᱟᱲᱟᱭ ᱡᱚᱝ ᱠᱟᱱᱟ ᱱᱚᱣᱟ ᱫᱚ ᱟᱵᱚᱠᱚ ᱟᱵᱚᱣᱟᱜ ᱢᱟᱱᱮ ᱪᱮᱫ ᱫᱤᱥᱚᱢ ᱨᱮᱱᱟᱜ ᱡᱟᱦᱟᱸ ᱟᱹᱨᱩᱜ ᱠᱟᱱᱟ ᱡᱟᱦᱟᱸ ᱡᱮ ᱱᱚᱜᱼᱚ ᱱᱚᱝᱠᱟ ᱴᱟᱴᱠᱟᱜᱮ ᱫᱟᱜ ᱯᱷᱟᱜ ᱮᱢᱟᱱ ᱛᱮᱭᱟᱜ ᱦᱚᱭᱼᱫᱟᱜ ᱡᱮ ᱴᱟᱴᱠᱟᱜᱮ ᱞᱩ ᱠᱚ ᱥᱮᱱᱚᱜ ᱠᱟᱱᱟ ᱮᱢᱟᱱ ᱛᱮᱭᱟᱜ ᱡᱚᱛᱚᱜᱮ ᱱᱚᱣᱟ ᱠᱚ ᱟᱵᱚ ᱱᱮᱴ ᱢᱟᱫᱽᱫᱷᱚᱢᱛᱮ ᱮᱭᱟ ᱥᱢᱟᱴᱯᱷᱳᱱ ᱢᱟᱫᱽᱫᱦᱚᱢ ᱛᱮᱵᱚᱱ ᱵᱟᱲᱟᱭ ᱫᱟᱲᱮᱭᱟᱜ ᱠᱟᱱᱟ ᱚᱱᱟᱛᱮ ᱱᱚᱣᱟ ᱥᱢᱟᱨᱴᱯᱷᱳᱱ ᱟᱵᱚ ᱠᱚ ᱞᱟᱹᱜᱤᱫᱛᱮ ᱟᱨ ᱥᱳᱥᱟᱞ ᱢᱤᱰᱤᱭᱟ ᱱᱤᱛᱚᱜ ᱫᱚ ᱟᱹᱰᱤ ᱛᱮᱫᱜᱮ ᱢᱟᱱᱮ ᱪᱮᱫ ᱢᱮᱱ ᱞᱮᱠᱷᱟᱱ ᱫᱚ ᱟᱹᱰᱤ ᱛᱮᱫᱼᱮ ᱥᱚᱛᱚᱨᱠᱚᱭ ᱫᱚᱦᱚ ᱠᱟᱵᱚᱱ ᱠᱟᱱᱟᱭ ᱡᱮ ᱢᱟᱲᱟᱝ ᱥᱮᱫ ᱪᱮᱫ ᱦᱩᱭ ᱫᱟᱲᱮᱭᱟᱜᱼᱟ ᱟᱨ ᱪᱮᱫ ᱦᱩᱭᱩᱜ ᱨᱮᱱᱟᱜ ᱥᱚᱢᱵᱷᱚᱵ ᱢᱮᱱᱟᱜᱼᱟ ᱚᱱᱟᱛᱮ ᱢᱟᱲᱟᱝ ᱠᱷᱚᱱᱟᱜ ᱟᱹᱣᱨᱤ ᱤᱭᱟᱹᱜ ᱠᱷᱚᱱᱟᱜ ᱟᱵᱚ ᱥᱚᱪᱮᱫ ᱮ ᱫᱚᱦᱚ ᱫᱚᱦᱚ ᱠᱟᱵᱚᱱ ᱠᱟᱱᱟᱭ ᱡᱮ ᱱᱤᱛᱚᱜ ᱡᱟᱦᱟᱱᱟᱜ ᱵᱟᱝ ᱡᱟᱦᱟᱱᱜ ᱮᱴᱠᱮᱴᱚᱬᱮ ᱦᱩᱭ ᱫᱟᱲᱮᱭᱟᱜᱼᱟ ᱚᱱᱟᱛᱮ ᱢᱟᱲᱟᱝ ᱠᱷᱚᱱᱮ ᱥᱚᱱᱛᱚᱨ ᱠᱟᱵᱚᱱ ᱠᱟᱱᱟᱭ ᱚᱱᱟᱛᱮ ᱥᱳᱥᱟᱞ ᱢᱤᱰᱤᱭᱟ ᱫᱚ ᱟᱵᱚ ᱠᱚ ᱞᱟᱹᱜᱤᱫ ᱛᱮᱫᱚ ᱢᱤᱫ ᱢᱤᱫ ᱥᱮᱫ ᱛᱮᱫᱚ ᱟᱹᱰᱤ ᱛᱮᱫ ᱵᱮᱥᱟ ᱟᱨ ᱢᱤᱫ ᱥᱮᱫ ᱛᱮᱫᱚ ᱟᱹᱰᱤᱜᱮ ᱵᱟᱹᱲᱤᱡᱼᱟ ᱥᱳᱥᱟᱞ ᱢᱤᱰᱤᱭᱟ ᱨᱮᱫᱚ ᱟᱢ ᱡᱩᱫᱤ ᱵᱟᱹᱲᱤᱡ ᱠᱷᱚᱵᱚᱨᱮᱢ ᱜᱷᱟᱱᱴᱟᱭᱟ ᱮᱱᱠᱷᱟᱱ ᱵᱟᱹᱲᱤᱡᱟᱜ ᱮᱢ ᱧᱟᱢᱟ ᱵᱮᱥᱟᱜ ᱡᱩᱫᱤᱢ ᱯᱟᱱᱛᱮᱭᱟ ᱵᱮᱥᱟᱜ ᱮᱢ ᱧᱟᱢᱟ ᱚᱱᱟ ᱫᱚ ᱱᱤᱡᱮᱨ ᱪᱮᱛᱟᱱ ᱨᱮᱱᱟᱜ ᱩᱭᱦᱟᱹᱨ ᱨᱮᱱᱟᱜ ᱪᱮᱫ ᱩᱭᱦᱟᱹᱨ ᱪᱮᱛᱟᱱ ᱨᱮᱱᱟᱜ ᱫᱟᱲᱮ ᱠᱟᱱᱟ ᱱᱚᱣᱟ ᱫᱚ ᱩᱭᱦᱟᱹᱨ ᱟᱢ ᱡᱩᱫᱤ ᱵᱟᱹᱲᱤᱡ ᱮᱢ ᱩᱭᱦᱟᱹᱨᱟ ᱵᱟᱹᱲᱤᱡ ᱡᱤᱱᱤᱥᱮᱢ ᱧᱟᱢᱟ ᱟᱢ ᱡᱩᱫᱤ ᱵᱮᱥᱮᱢ ᱩᱭᱦᱟᱹᱨᱟ ᱵᱮᱥ ᱡᱤᱱᱤᱥᱮᱢ ᱧᱟᱢᱟ